ᱵᱷᱟᱨᱚᱛᱤᱭᱟᱹ ᱥᱚᱢᱟᱡ ᱨᱮ ᱫᱷᱚᱨᱚᱢ ᱨᱮᱱᱟᱜ ᱮᱱᱮᱢ ᱫᱚ ᱟᱭᱢᱟᱜᱤ ᱦᱮᱱᱟᱜ ᱟ ᱢᱮᱱᱠᱷᱟᱱ ᱵᱷᱟᱨᱚᱛᱤᱭᱟᱹ ᱥᱚᱢᱟᱡ ᱨᱮ ᱟᱭᱢᱟ ᱞᱮᱠᱟᱱ ᱫᱷᱚᱨᱚᱢᱟᱱ ᱟᱨ ᱡᱟᱹᱛᱤᱭᱟᱱ ᱦᱚᱲ ᱢᱮᱱᱟᱜ ᱠᱚᱣᱟ ᱟᱭᱢᱟ ᱡᱟᱹᱛᱤᱭᱟᱜ ᱟᱭᱢᱟ ᱨᱚᱠᱚᱢᱟᱜ ᱫᱷᱚᱨᱚᱢ ᱞᱟᱠᱪᱟᱨ ᱢᱮᱱᱟᱜ ᱟ ᱢᱮᱱᱠᱷᱟᱱ ᱤᱧᱦᱚ ᱢᱤᱫᱦᱚᱲ ᱦᱚᱲ ᱠᱟᱹᱱᱟᱹᱧ ᱟᱨ ᱤᱧᱟᱹᱜ ᱫᱷᱚᱨᱚᱢ ᱫᱚ ᱥᱟᱨᱱᱟ ᱫᱷᱚᱨᱚᱢ ᱚᱱᱠᱟᱜᱮ ᱡᱟᱦᱟᱸᱭ ᱫᱤᱠᱩᱠᱩ ᱦᱮᱱᱟᱜ ᱠᱚᱣᱟ ᱩᱱᱠᱩᱫᱚ ᱦᱤᱱᱫᱩ ᱫᱷᱚᱨᱚᱢ ᱡᱟᱦᱟᱸᱭ ᱢᱩᱥᱞᱤᱢ ᱦᱮᱱᱟᱜ ᱠᱚᱣᱟ ᱩᱱᱠᱩᱫᱚ ᱢᱩᱥᱞᱤᱢ ᱫᱷᱚᱨᱢᱚ ᱡᱟᱦᱟᱸᱭ ᱵᱚᱫᱷᱚ ᱢᱮᱱᱟᱜ ᱠᱚᱣᱟ ᱩᱱᱠᱩᱫᱚ ᱵᱚᱫᱷᱚ ᱫᱷᱚᱨᱢᱚ ᱡᱟᱦᱟᱸᱭ ᱠᱨᱤᱥᱴᱟᱱ ᱦᱮᱱᱟᱜ ᱠᱚᱣᱟ ᱩᱱᱠᱩᱫᱚ ᱠᱨᱤᱥᱴᱚ ᱫᱷᱚᱨᱢᱚ ᱚᱱᱠᱟᱜᱤ ᱱᱟᱱᱟ ᱨᱚᱠᱚᱢ ᱦᱚᱲ ᱦᱮᱱᱟᱜ ᱠᱚᱣᱟ ᱡᱟᱹᱛᱤᱨᱮᱱ ᱟᱨ ᱱᱟᱱᱟ ᱫᱷᱚᱨᱚᱢ ᱛᱟᱞᱟᱛᱮᱠᱩ ᱛᱟᱦᱮᱸ ᱤᱫᱤᱜ ᱠᱟᱱᱟ ᱱᱚᱣᱟ ᱫᱷᱟᱹᱨᱛᱤ ᱨᱮ ᱚᱱᱠᱟᱜᱤ ᱥᱟᱱᱟᱢ ᱦᱚᱲᱟᱜ ᱥᱟᱱᱟᱢ ᱨᱚᱠᱚᱢ ᱫᱷᱚᱨᱚᱢ ᱞᱟᱠᱪᱟᱨ ᱫᱚᱦᱚᱠᱟᱛᱮᱜ ᱜᱮᱠᱩ ᱞᱟᱦᱟ ᱤᱫᱤᱜ ᱠᱟᱱᱟ ᱢᱮᱱᱠᱷᱟᱱ ᱤᱧᱦᱚᱸ ᱦᱚᱲ ᱫᱷᱚᱨᱚᱢ ᱨᱮᱱᱟᱜ ᱥᱚᱢᱟᱡ ᱨᱮᱭᱟᱜ ᱨᱚᱲ ᱠᱟᱛᱷᱟ ᱞᱟᱠᱪᱟᱨ ᱟᱹᱨᱤᱪᱟᱹᱞᱤ ᱥᱮ ᱯᱩᱡᱟᱹ ᱟᱡᱟ ᱠᱩ ᱟᱹᱰᱤ ᱟᱴᱤᱧᱠᱩᱥᱤᱭᱟᱜ ᱟ ᱡᱮᱥᱮᱠᱮ ᱵᱟᱦᱟ ᱦᱩᱭᱩᱜ ᱟ ᱥᱚᱦᱨᱟᱭ ᱦᱩᱭᱩᱜ ᱟ ᱢᱟᱜ ᱦᱩᱭᱩᱜ ᱟ ᱮᱨᱚᱜ ᱦᱩᱭᱩᱜ ᱟ ᱟᱹᱰᱤ ᱱᱟᱯᱟᱭ ᱞᱮᱠᱟᱛᱮ ᱥᱚᱢᱟᱡ ᱵᱮᱵᱚᱥᱛᱟ ᱦᱮᱱᱟᱜ ᱟ ᱟᱹᱰᱤ ᱱᱟᱯᱟᱭ ᱟᱪᱟᱨ ᱵᱮᱵᱦᱟᱨ ᱢᱮᱱᱟᱜ ᱟ ᱨᱚᱲᱦᱮᱱᱟᱜ ᱟ ᱠᱟᱞᱪᱟᱨ ᱦᱮᱱᱟᱜ ᱟ ᱚᱱᱟᱦᱚᱛᱮᱫ ᱛᱮᱜᱮ ᱤᱧᱫᱚ ᱱᱚᱣᱟ ᱥᱟᱱᱛᱟᱲ ᱥᱚᱢᱟᱡᱨᱮᱱ ᱢᱤᱫᱦᱚᱲ ᱦᱩᱭᱩᱜ ᱞᱮᱠᱟ ᱛᱮᱜᱮ ᱛᱟᱦᱮᱱ ᱥᱟᱱᱟᱭᱤᱧᱟᱹ ᱟᱨ ᱟᱵᱩᱣᱟᱜ ᱱᱚᱣᱟ ᱫᱷᱚᱨᱢᱚ ᱟᱹᱨᱤᱪᱟᱹᱞᱤ ᱥᱮ ᱡᱟᱹᱛᱤ ᱵᱟᱧᱪᱟᱣ ᱫᱚᱦᱚ ᱞᱟᱹᱜᱤᱫ ᱚᱱᱟ ᱟᱹᱰᱤ ᱟᱭᱢᱟᱜᱟᱱ ᱚᱞᱚᱜ ᱯᱟᱲᱦᱟᱜ ᱠᱚᱨᱟᱣ ᱦᱩᱭᱩᱜ ᱛᱟᱵᱩᱱᱟ ᱟᱨ ᱞᱟᱦᱟᱥᱮᱫ ᱞᱟᱦᱟᱤᱫᱤᱜ ᱦᱩᱭᱩᱜ ᱛᱟᱵᱩᱱᱟ ᱮᱱᱠᱷᱟᱱ ᱫᱚ ᱟᱵᱩᱣᱟᱜ ᱦᱚᱠ ᱟᱹᱭᱫᱷᱟᱹᱨᱤ ᱡᱟᱦᱟᱸᱭ ᱠᱩ ᱪᱷᱤᱱᱜᱟᱹᱭᱮᱫ ᱛᱟᱵᱩᱱ ᱚᱱᱟᱠᱩ ᱞᱟᱹᱜᱤᱫ ᱯᱚᱛᱤᱵᱟᱫ ᱦᱩᱭᱩᱜ ᱟ ᱟᱨ ᱟᱵᱩᱣᱟᱜ ᱡᱟᱦᱟᱸᱛᱮ ᱱᱟᱯᱟᱭ ᱦᱩᱭᱩᱜ ᱟ ᱚᱱᱟ ᱦᱚᱨᱟ ᱛᱮᱜᱤ ᱛᱟᱲᱟᱢ ᱥᱮᱴᱮᱨ ᱞᱟᱦᱟᱭ ᱦᱩᱭᱩᱜ ᱟ